ᱟᱞᱮ ᱫᱚ ᱩᱯᱟᱹᱥ ᱠᱟᱛᱮᱫ ᱜᱮ ᱢᱟᱹᱡᱷᱤ ᱛᱷᱱᱟ ᱞᱮ ᱜᱩᱨᱤᱡᱟ ᱜᱩᱨᱤᱡ ᱠᱟᱛᱮ ᱞᱮ ᱟᱞᱯᱚᱱᱟᱭᱟ ᱟᱞᱯᱚᱱᱟ ᱠᱟᱛᱮ ᱦᱟᱺᱰᱤ ᱠᱚᱞᱮ ᱪᱚᱰᱚᱨᱟ ᱡᱟᱛᱮ ᱵᱚᱸᱜᱟ ᱵᱩᱨᱩ ᱢᱚᱸᱡᱽ ᱛᱮᱠᱚ ᱧᱟᱢ ᱚᱱᱟᱛᱮ ᱢᱟᱹᱡᱷᱤ ᱛᱷᱟᱱ ᱫᱚᱞᱮ ᱟᱞᱯᱚᱱᱟᱭᱟ ᱚᱱᱟ ᱵᱟᱫᱮ ᱡᱟᱦᱮᱨ ᱛᱷᱟᱱ ᱨᱮᱦᱚᱸᱞᱮ ᱟᱞᱯᱚᱱᱟᱭᱟ ᱡᱟᱦᱮᱨ ᱟᱭᱳ ᱡᱮᱱᱚ ᱢᱚᱸᱡᱽ ᱛᱮ ᱯᱩᱡᱟᱹᱭ ᱧᱟᱢ ᱚᱱᱟ ᱵᱟᱫᱽ ᱨᱮᱦᱚᱸ ᱟᱨᱦᱚᱸ ᱟᱭᱢᱟ ᱯᱩᱡᱟᱹ ᱨᱮᱞᱮ ᱟᱞᱯᱚᱱᱟᱭᱟ ᱠᱟᱹᱞᱤ ᱯᱩᱡᱟᱹ ᱠᱟᱹᱞᱤ ᱯᱩᱡᱟᱹ ᱨᱮᱞᱮ ᱟᱞᱯᱚᱱᱟᱭᱟ ᱡᱟᱛᱮ ᱜᱚᱜᱚ ᱵᱷᱟᱜᱮ ᱢᱚᱱᱮᱛᱮᱭ ᱯᱩᱡᱟᱹᱭ ᱟᱛᱟᱝ ᱚᱱᱟᱛᱮ ᱚᱱᱟ ᱵᱟᱫᱽ ᱨᱮᱦᱚᱸ ᱢᱚᱱᱥᱟ ᱯᱩᱡᱟᱹ ᱨᱮᱞᱮ ᱩᱯᱟᱹᱥ ᱠᱟᱛᱮ ᱜᱮᱞᱮ ᱟᱞᱯᱚᱱᱟᱭᱟ ᱡᱟᱛᱮ ᱢᱚᱱᱥᱟ ᱜᱚᱜᱚ ᱦᱚᱸ ᱠᱷᱩᱥᱤ ᱢᱚᱱᱮᱛᱮ ᱯᱩᱡᱟᱹᱭ ᱟᱛᱟᱝ ᱟᱞᱮ ᱡᱮᱱᱚ ᱵᱷᱟᱜᱮ ᱞᱮ ᱛᱟᱦᱮᱱ